ᱟᱹᱰᱤᱜᱟᱱ ᱦᱚᱲᱤᱧ ᱧᱮᱞ ᱠᱟᱜ ᱠᱚᱣᱟ ᱡᱮ ᱥᱤᱥᱟ ᱥᱩᱱᱩᱢ ᱚᱡᱚᱜ ᱛᱮ ᱵᱟᱝᱢᱟ ᱩᱵ ᱦᱟᱨᱟᱜ ᱠᱟᱱ ᱛᱟᱠᱚᱣᱟ ᱰᱟᱱᱰᱟᱛᱮ ᱦᱟᱨᱟᱜ ᱠᱟᱱᱟ ᱚᱱᱟᱛᱮ ᱤᱧᱦᱚᱸ ᱩᱱᱠᱩ ᱧᱮᱞᱛᱮ ᱤᱧᱦᱚᱸ ᱚᱱᱟ ᱥᱤᱥᱟ ᱥᱩᱱᱩᱢᱤᱧ ᱠᱤᱨᱤᱧ ᱞᱮᱫᱟ ᱵᱟᱡᱟᱨ ᱠᱷᱚᱱᱟᱜ ᱟᱫᱚᱧ ᱚᱡᱚᱜ ᱞᱟᱸᱜᱟ ᱞᱮᱫᱟ ᱵᱟᱨᱫᱤᱱ ᱜᱟᱱ ᱚᱡᱚᱜ ᱠᱟᱛᱮ ᱢᱟ ᱤᱧᱟᱹᱜ ᱩᱵ ᱢᱟ ᱵᱟᱝ ᱦᱟᱨᱟ ᱞᱮᱱ ᱩᱞᱴᱟᱹᱛᱮ ᱩᱵ ᱢᱟ ᱨᱚᱪᱚᱜ ᱪᱟᱵᱟᱭᱮᱱ ᱛᱤᱧ ᱟᱫᱚᱧ ᱜᱩᱱᱟᱹᱱ ᱱᱟ ᱪᱮᱫᱟᱜ ᱪᱚᱝ ᱚᱱᱟ ᱥᱩᱱᱩᱢ ᱫᱚᱧ ᱚᱡᱚᱜ ᱞᱮᱜ ᱵᱟᱹᱧ ᱚᱡᱚᱜ ᱞᱮᱠᱷᱟᱱ ᱫᱚ ᱦᱚᱭᱛᱳ ᱵᱟᱝ ᱨᱚᱪᱚᱜ ᱠᱚᱜ ᱛᱤᱧᱟᱹ ᱟᱫᱚ ᱦᱚᱲ ᱧᱮᱞ ᱛᱤᱧ ᱠᱤᱨᱤᱧ ᱠᱮᱫᱟ ᱟᱨ ᱚᱱᱟᱢᱟ ᱩᱞᱴᱟᱹ ᱦᱩᱭᱮᱱ ᱦᱚᱲ ᱞᱮᱠᱟ ᱢᱟ ᱵᱟᱝ ᱦᱩᱭ ᱞᱮᱱ ᱛᱤᱧ ᱟᱫᱚ ᱚᱱᱟᱛᱮ ᱱᱤᱛᱚᱜ ᱫᱚ ᱟᱹᱰᱤ ᱟᱸᱴᱤᱧ ᱪᱤᱱᱛᱟᱭᱮᱱᱟ